ᱵᱷᱟᱨᱚᱛ ᱨᱮᱭᱟᱜ ᱨᱚᱲ ᱡᱮᱢᱚᱱ ᱤᱥᱠᱩᱞ ᱠᱚᱨᱮ ᱥᱮ ᱚᱯᱷᱤᱥ ᱠᱚᱨᱮ ᱚᱱᱟ ᱠᱚ ᱡᱟᱦᱟᱸ ᱨᱮᱠᱚ ᱨᱚᱲᱟ ᱚᱱᱟ ᱨᱚᱲ ᱠᱚᱦᱚᱸ ᱟᱨ ᱟᱨ ᱨᱚᱲ ᱠᱚᱫᱚ ᱟᱨ ᱦᱟᱴ ᱯᱟᱛᱟᱨᱮ ᱡᱮᱢᱚᱱ ᱰᱚᱢ ᱨᱚᱲ ᱠᱚ ᱥᱮ ᱦᱟᱱᱟ ᱱᱚᱣᱟ ᱵᱷᱟᱥᱟ ᱨᱚᱲ ᱢᱮᱥᱟ ᱠᱟᱛᱮ ᱨᱚᱲ ᱞᱮᱠᱷᱟᱡ ᱫᱚ ᱚᱱᱟᱜᱮ

ᱵᱷᱟᱥᱟ ᱦᱟᱱᱟ ᱱᱚᱣᱟ ᱢᱮᱥᱟ ᱠᱟᱛᱮᱫ ᱦᱟᱸᱜ ᱨᱚᱲ ᱞᱮᱠᱷᱟᱱ ᱜᱮ ᱚᱱᱟᱜᱮ ᱮᱴᱟᱜ ᱵᱷᱟᱥᱟ ᱟᱨ ᱥᱠᱩᱞ ᱠᱚᱨᱮ ᱫᱚ ᱚᱯᱷᱤᱥ ᱠᱚᱨᱮ ᱡᱟᱦᱟᱸ ᱠᱚ ᱨᱚᱚᱲ ᱟᱠᱚ ᱚᱱᱟᱜᱮ ᱥᱟᱨᱟᱜᱷᱟᱹᱲᱤ ᱨᱚᱲ ᱟᱨ ᱮᱴᱟᱜ ᱟᱭᱢᱟ ᱦᱟᱱᱟᱼᱱᱚᱣᱟ ᱢᱮᱥᱟᱢᱮᱥᱤ ᱟᱭᱢᱟ ᱠᱚ ᱨᱚᱲ ᱞᱮᱠᱷᱟᱡ ᱚᱱᱟᱜᱮ ᱚᱱᱟᱜᱮ ᱦᱩᱭᱩᱜᱼᱟ ᱨᱚᱲ ᱡᱮᱢᱚᱱ ᱰᱚᱢ ᱨᱚᱲ ᱡᱮᱢᱚᱱ ᱩᱨᱫᱩ ᱵᱷᱟᱥᱟ ᱟᱨᱚ ᱟᱭᱢᱟ ᱦᱟᱱᱟ ᱱᱚᱣᱟ ᱢᱮᱥᱟ ᱢᱮᱥᱤ ᱠᱟᱛᱮᱫ ᱨᱚᱲ ᱠᱚᱜᱮ ᱚᱱᱟᱜᱮ ᱮᱴᱟᱜ ᱨᱚᱲ ᱠᱚ ᱢᱮᱛᱟᱫᱼᱟ